ᱱᱟᱦᱟᱜ ᱫᱚ ᱤᱛᱩᱱ ᱟᱥᱲᱟ ᱠᱚᱨᱮ ᱡᱟᱦᱟᱸ ᱥᱟᱛᱟᱢ ᱛᱮᱠᱚ ᱯᱟᱲᱦᱟᱣᱮᱜ ᱠᱚᱣᱟ ᱚᱱᱟ ᱠᱚᱫᱚ ᱦᱳᱭᱳᱜ ᱠᱟᱱᱟ ᱥᱟᱶᱦᱮᱫ ᱥᱟᱬᱮᱥ ᱱᱟᱜᱟᱢ ᱯᱚᱨᱤᱵᱮᱥ ᱵᱤᱫᱽᱫᱟ ᱮᱞᱠᱷᱟ ᱮᱢᱟᱱ ᱛᱮᱱᱟᱜ ᱠᱚ ᱱᱟᱦᱟᱜ ᱢᱟᱪᱮᱫ ᱠᱚᱦᱚᱸ ᱟᱹᱰᱤ ᱱᱟᱯᱟᱭ ᱟᱹᱰᱤ ᱥᱚᱦᱞᱮ ᱛᱮ ᱜᱤᱫᱟᱹᱨ ᱠᱚ ᱥᱮ ᱯᱟᱴᱷᱩᱣᱟᱹ ᱠᱚ ᱯᱟᱲᱦᱟᱣᱮᱜ ᱠᱚᱣᱟ ᱚᱱᱟ ᱛᱮᱜᱮ ᱵᱩᱡᱩᱜ ᱠᱟᱱᱟ ᱱᱟᱦᱟᱜ ᱨᱮᱱ ᱢᱟᱪᱮᱫ ᱠᱚᱫᱚ ᱟᱹᱰᱤ ᱜᱮᱠᱚ ᱥᱮᱪᱮᱫ ᱟᱱᱟ